ᱵᱟᱝᱞᱟ ᱯᱟᱹᱨᱥᱤ ᱟᱨ ᱥᱟᱱᱛᱟᱲᱤ ᱯᱟᱹᱨᱥᱤ ᱨᱮᱭᱟᱜ ᱥᱟᱹᱜᱟᱹᱭ ᱫᱚ ᱟᱹᱰᱤ ᱜᱮ ᱥᱩᱯᱩᱨ ᱜᱮᱭᱟ ᱪᱮᱫᱟᱜ ᱥᱮ ᱵᱟᱝᱞᱟ ᱯᱟᱹᱨᱥᱤ ᱨᱮ ᱟᱹᱰᱤᱜᱟᱱ ᱜᱮ ᱥᱟᱱᱛᱟᱞᱤ ᱯᱟᱹᱨᱥᱤ ᱢᱮᱱᱟᱜ ᱜᱮᱭᱟ ᱟᱨ ᱥᱟᱱᱛᱟᱲᱤ ᱯᱟᱹᱨᱥᱤ ᱨᱚᱲ ᱡᱚᱠᱷᱚᱱ ᱜᱮ ᱟᱭᱢᱟ ᱵᱟᱝᱞᱟ ᱯᱟᱹᱨᱥᱤ ᱞᱮ ᱢᱮᱥᱟᱭ ᱜᱮᱭᱟ ᱚᱱᱟ ᱛᱮᱠᱚ ᱢᱮᱱᱟ ᱵᱟᱝᱞᱟ ᱯᱟᱹᱨᱥᱤ ᱟᱨ ᱥᱟᱱᱛᱟᱞᱤ ᱯᱟᱹᱨᱥᱤ ᱫᱚ ᱟᱹᱰᱤ ᱜᱮ ᱥᱩᱯᱩᱨ ᱥᱟᱹᱜᱟᱹᱭ ᱢᱮᱱᱟᱜᱼᱟ